ᱤᱧᱤᱧ ᱢᱚᱱᱮᱭᱟ ᱮᱱᱮᱡ ᱥᱮᱨᱮᱧ ᱥᱮ ᱞᱟᱠᱪᱟᱨ ᱛᱟᱞᱟᱛᱮ ᱦᱟᱹᱯᱟᱹᱴᱤᱧᱮ ᱥᱟᱦᱟᱭ ᱜᱮᱭᱟ ᱟᱵᱚ ᱵᱚᱱ ᱵᱟᱲᱟᱭᱟ ᱟᱵᱚ ᱯᱟᱲᱟ ᱯᱩᱲᱥᱤ ᱥᱮ ᱥᱚᱦᱚᱨ ᱵᱟᱡᱟᱨ ᱠᱚᱨᱮ ᱦᱚᱸ ᱢᱚᱱᱮᱨᱮ ᱦᱤᱥᱠᱟᱹ ᱦᱩᱞᱩᱠ ᱛᱟᱯᱟᱢ ᱠᱷᱟᱹᱯᱟᱹᱨᱤ ᱢᱮᱱᱟᱜ ᱜᱮᱭᱟ ᱢᱮᱱᱠᱷᱟᱱ ᱱᱚᱣᱟ ᱞᱟᱠᱪᱟᱨ ᱮᱱᱮᱡ ᱥᱮᱨᱮᱧ ᱛᱟᱞᱟ ᱛᱮᱜᱮ ᱟᱵᱚ ᱵᱚᱱ ᱡᱟᱨᱣᱟᱜᱼᱟ ᱥᱮ ᱛᱤ ᱛᱤ ᱥᱟᱯᱟᱯ ᱠᱟᱛᱮᱜ ᱵᱚᱱ ᱮᱱᱮᱡ ᱥᱮᱨᱮᱧ ᱡᱚᱝᱼᱟ ᱟᱨ ᱡᱚᱛᱚᱣᱟᱜ ᱨᱟᱹᱜᱤ ᱟᱹᱲᱤᱥ ᱥᱮ ᱦᱤᱥᱠᱟᱹ ᱦᱩᱞᱩᱠ ᱵᱚᱱ ᱥᱟᱦᱟᱭᱟ ᱟᱵᱚᱣᱟᱜ ᱢᱚᱱᱮ ᱠᱷᱚᱱ ᱟᱨ ᱟᱵᱚ ᱵᱚᱱ ᱨᱟᱹᱥᱠᱟᱹ ᱡᱚᱝᱟ ᱚᱱᱟ ᱛᱤᱧ ᱢᱮᱱᱟ ᱦᱮᱸ ᱟᱵᱚ ᱥᱚᱢᱟᱡᱽ ᱨᱮᱭᱟᱜ ᱱᱚᱣᱟ ᱮᱱᱮᱡ ᱥᱮᱨᱮᱧ ᱥᱮ ᱞᱟᱠᱪᱟᱨ ᱟᱵᱚ ᱨᱮᱭᱟᱜ ᱢᱚᱱᱮ ᱨᱮᱭᱟᱜ ᱦᱤᱥᱠᱟᱹ ᱦᱩᱞᱩᱠ ᱥᱟᱦᱟ ᱨᱮᱭᱟᱜ ᱫᱟᱲᱮ ᱟᱹᱰᱤᱜᱮ ᱢᱮᱱᱟᱜ ᱛᱟᱭᱟ